ᱥᱩᱭᱜᱤ ᱱᱚᱣᱟ ᱮᱯᱥ ᱨᱮ ᱚᱱᱞᱟᱭᱤᱱ ᱥᱮ ᱚᱯᱷ ᱞᱟᱭᱤᱱ ᱛᱮ ᱚᱰᱟᱨ ᱞᱮᱠᱷᱟᱱ ᱱᱚᱣᱟ ᱡᱚᱢᱟᱜ ᱧᱩᱣᱟᱜ ᱠᱚ ᱚᱲᱟᱜ ᱛᱮᱠᱚ ᱰᱮᱞᱤᱵᱷᱟᱨᱤ ᱦᱚᱴᱚ ᱠᱟᱜᱼᱟ ᱚᱱᱠᱟᱜᱮ ᱤᱧ ᱦᱚᱸ ᱢᱤᱫᱴᱟᱝ ᱡᱚᱢᱟᱜ ᱤᱧ ᱚᱰᱟᱨ ᱞᱮᱫᱟ ᱵᱤᱨᱭᱟᱱᱤ ᱚᱱᱟᱜᱮ ᱤᱧ ᱛᱤᱱᱟᱹᱜ ᱚᱠᱛᱚ ᱨᱮᱠᱚ ᱚᱲᱟᱜ ᱨᱮᱠᱚ ᱯᱳᱣᱪᱷᱟᱣ ᱦᱚᱴᱚ ᱟᱹᱧᱟ ᱚᱱᱟᱜᱮ ᱚᱭᱮᱵᱽᱥᱟᱭᱤᱴ ᱠᱷᱩᱞᱟᱹᱣ ᱠᱟᱛᱮᱫ ᱤᱧ ᱧᱮᱞ ᱠᱮᱫᱟ ᱥᱩᱭᱜᱤ ᱨᱮᱱᱟᱜ ᱡᱟᱦᱟᱸ ᱤᱥᱤᱱ ᱵᱟᱥᱟᱝ ᱠᱚ ᱟᱹᱰᱤ ᱱᱟᱯᱟᱭ ᱦᱩᱭᱩᱜᱼᱟ ᱟᱹᱰᱤ ᱥᱤᱵᱤᱞ ᱥᱚᱲᱚᱢ ᱟᱹᱭᱠᱟᱹᱜᱼᱟ ᱚᱱᱟᱛᱮ ᱤᱧ ᱫᱚ ᱛᱟᱺᱜᱤ ᱛᱟᱲᱟᱜ ᱨᱮ ᱢᱤᱱᱟᱹᱧ ᱠᱟᱹᱫᱤᱧᱟ ᱛᱤᱨᱮ ᱚᱱᱟ ᱡᱚᱢᱟᱜ ᱤᱧ ᱥᱟᱢᱟᱝ ᱨᱮ ᱥᱮᱴᱮᱨᱚᱜ ᱠᱟᱱᱟ